ᱤᱧᱟᱹᱜ ᱡᱳᱜᱽ ᱵᱮᱭᱟᱢ ᱮᱛᱚᱦᱚᱵ ᱫᱚ ᱩᱢᱮᱨ ᱵᱟᱨ ᱥᱟᱞ ᱠᱷᱚᱱ ᱡᱳᱜᱽ ᱵᱮᱭᱟᱢ ᱫᱚ ᱟᱹᱰᱤ ᱱᱟᱯᱟᱭ ᱡᱤᱱᱤᱥ ᱠᱟᱱᱟ ᱦᱚᱲᱢᱚ ᱡᱤᱣᱤ ᱱᱟᱯᱟᱭ ᱛᱟᱦᱮᱱᱟ ᱟᱨ ᱯᱟᱲᱦᱟᱣ ᱨᱮᱦᱚᱸ ᱟᱹᱰᱤ ᱜᱚᱲᱚ ᱧᱟᱢᱚᱜᱼᱟ ᱟᱨ ᱢᱚᱱᱮ ᱡᱤᱣᱤ ᱠᱚ ᱱᱟᱯᱟᱭ ᱛᱟᱦᱮᱱᱟ ᱚᱱᱟ ᱞᱟᱹᱜᱤᱫ ᱜᱮ ᱡᱳᱜᱽ ᱵᱮᱭᱟᱢ ᱫᱚ ᱟᱹᱰᱤ ᱡᱟᱹᱨᱩᱲ ᱠᱟᱱᱟ ᱤᱧᱦᱚᱸ ᱚᱱᱠᱟ ᱞᱮᱠᱟ ᱛᱮᱜᱮ ᱡᱳᱜᱽ ᱵᱮᱭᱟᱢᱤᱧ ᱮᱛᱚᱦᱚᱵ ᱞᱮᱫᱟ ᱟᱨ ᱦᱚᱲᱢᱚ ᱡᱤᱣᱤ ᱱᱟᱯᱟᱭ ᱢᱮᱱᱟᱜᱼᱟ ᱟᱨ ᱡᱳᱜᱽ ᱵᱮᱭᱟᱢ ᱫᱚ ᱟᱹᱰᱤ ᱱᱟᱯᱟᱭ ᱡᱤᱱᱤᱥ ᱠᱟᱱᱟ ᱚᱱᱟᱜᱮ ᱤᱧᱟᱹᱜ ᱡᱳᱜᱽ ᱵᱮᱭᱟᱢ ᱨᱮᱭᱟᱜ ᱥᱩᱵᱤᱫᱷᱟ ᱫᱚ